ᱦᱮᱸ ᱦᱮᱞᱳ ᱪᱮᱫ ᱳ ᱦᱮᱸ ᱡᱚᱦᱟᱨᱜᱮ ᱡᱚᱦᱟᱨᱜᱮ ᱦᱮᱸ ᱦᱮᱸ ᱚᱼᱚ ᱟᱪᱪᱷᱟ ᱟᱪᱪᱷᱟ ᱦᱮᱸ ᱟᱫᱚ ᱛᱤᱱᱟᱹᱜ ᱫᱤᱱ ᱛᱤᱱᱟᱹᱜ ᱫᱤᱱ ᱚᱼᱚ ᱢᱚᱬᱮ ᱫᱤᱱ ᱨᱮᱭᱟᱝ ᱟᱫᱚ ᱩᱱᱟᱹᱜ ᱫᱤᱱ ᱫᱚ ᱪᱮᱫ ᱯᱩᱡᱟᱹ ᱢᱮᱱᱟᱜ ᱛᱟᱯᱮᱭᱟ ᱚᱼᱚ ᱟᱪᱪᱷᱟ ᱚᱼᱚ ᱟᱪᱪᱷᱟ ᱟᱪᱪᱷᱟ ᱚᱼᱚ ᱞᱟᱦᱟ ᱠᱷᱚᱱ ᱯᱮᱲᱟ ᱠᱚᱯᱮ ᱡᱟᱣᱨᱟᱼᱟ ᱩᱱ ᱦᱤᱞᱳᱜ ᱠᱷᱚᱱ ᱦᱮᱸ ᱦᱮᱸ ᱚᱼᱚ ᱦᱮᱸ ᱦᱮᱸ ᱦᱮᱸ ᱵᱮᱥ ᱟᱫᱚ ᱚᱥᱵᱤᱫᱷᱟ ᱫᱚ ᱵᱟᱹᱱᱩᱜᱼᱟ ᱛᱳ ᱟᱭᱢᱟ ᱫᱤᱱ ᱦᱩᱭᱩᱜ ᱠᱟᱱᱟ ᱛᱚ ᱯᱩᱱ ᱢᱚᱬᱮ ᱫᱤᱱ ᱵᱮᱥ ᱟᱫᱚ ᱚᱱᱟ ᱡᱚᱠᱷᱚᱱ ᱵᱟᱹᱱᱩᱜ ᱠᱚᱣᱟ ᱦᱚᱲ ᱞᱟᱹᱭ ᱠᱚᱨᱮᱱ ᱯᱮᱲᱟ ᱠᱚ ᱞᱟᱹᱞᱟᱹᱭ ᱪᱟᱞᱟᱜ ᱦᱩᱭᱩᱜ ᱛᱟᱭᱟ ᱟᱫᱚ ᱴᱷᱤᱠ ᱜᱮᱭᱟ ᱛᱟᱦᱞᱮ ᱚᱱᱠᱟ ᱞᱮᱠᱟᱜᱮ ᱛᱟᱦᱚᱞᱮ ᱮᱢᱟᱭ ᱠᱟᱱᱟ ᱡᱮᱱᱚ ᱯᱩᱡᱟᱹ ᱠᱚ ᱪᱟᱵᱟ ᱵᱟᱲᱟ ᱠᱟᱛᱮᱫ ᱜᱮ ᱡᱮᱱᱚ ᱱᱩᱭ ᱫᱚ ᱟᱵᱟᱨ ᱠᱩᱞ ᱠᱟᱭᱢᱮ ᱵᱟᱝ ᱴᱷᱤᱠ ᱜᱮᱭᱟ ᱢᱚᱬᱮ ᱫᱤᱱ ᱜᱟᱱ ᱪᱷᱩᱴᱤ ᱯᱚᱨ ᱚᱱᱟ ᱯᱚᱨ ᱜᱮ ᱡᱮᱱᱚ ᱟᱞᱚᱯᱮ ᱤᱭᱟᱹᱭ ᱱᱟ ᱢᱚᱬᱮ ᱫᱤᱱ ᱦᱩᱭ ᱱᱟ ᱟᱵᱟᱨ ᱢᱚᱬᱮ ᱫᱤᱱ ᱯᱚᱨᱜᱮ ᱤᱥᱠᱩᱞ ᱮ ᱦᱤᱡᱩᱜ ᱢᱟ ᱱᱚᱣᱟ ᱥᱚᱢᱚᱭ ᱫᱚ ᱮᱠᱴᱩ ᱯᱚᱨᱮ ᱯᱚᱨᱮ ᱜᱮᱛᱚ ᱱᱚᱜ ᱚᱭ ᱪᱷᱩᱴᱤᱭ ᱦᱟᱛᱟᱣ ᱫᱟ ᱩᱱᱠᱩ ᱦᱚᱸ ᱟᱵᱟᱨ ᱢᱚᱬᱮ ᱫᱤᱱ ᱯᱚᱨ ᱜᱮ ᱟᱵᱟᱨ ᱤᱭᱟᱹ ᱦᱮᱱᱟᱜ ᱛᱟᱠᱚᱣᱟ ᱯᱚᱨᱤᱠᱠᱷᱟ ᱴᱚᱨᱤᱠᱠᱷᱟ ᱢᱮᱱᱟᱜ ᱛᱟᱠᱚᱣᱟ ᱯᱚᱨᱤᱠᱠᱷᱟ ᱯᱟᱲᱦᱟᱜ ᱨᱮ ᱚᱥᱩᱵᱤᱫᱷᱟ ᱦᱩᱭᱩᱜ ᱛᱟᱭᱟ ᱛᱚ ᱟᱫᱚ ᱢᱚᱬᱮ ᱫᱤᱱ ᱨᱮᱭᱟᱜ ᱢᱮᱠᱟᱯ ᱦᱚᱛᱚ ᱢᱩᱥᱠᱤᱞ ᱜᱮᱭᱟ ᱟᱫᱚ ᱚᱱᱟᱛᱤᱧ ᱢᱮᱱᱮᱫ ᱛᱟᱸᱦᱮᱱᱟ ᱚᱱᱟ ᱯᱩᱡᱟᱹ ᱠᱚ ᱯᱟᱨᱚᱢ ᱠᱟᱛᱮᱜ ᱜᱮ ᱡᱮᱱᱚ ᱠᱩᱞ ᱠᱟᱭᱯᱮ ᱛᱟᱦᱞᱮ ᱠᱩᱞ ᱠᱟᱭ ᱠᱷᱟᱡ ᱯᱟᱲᱦᱟᱜ ᱠᱚ ᱨᱮᱱᱟᱜ ᱢᱮᱠᱟᱯ ᱫᱟᱲᱮᱭᱟᱜᱼᱟ ᱵᱮᱥ ᱛᱟᱦᱞᱮ ᱚᱱᱠᱟᱜᱮ ᱦᱩᱭᱮᱱᱟ ᱤᱧ ᱢᱚᱬᱮ ᱫᱤᱱ ᱨᱮᱭᱟᱜ ᱪᱷᱩᱴᱤ ᱛᱟᱦᱚᱞᱮ ᱚᱱᱠᱟ ᱜᱤᱧ ᱤᱭᱟᱹ ᱠᱮᱫᱟ ᱮ ᱢᱚᱧᱡᱩᱨ ᱠᱮᱫᱟ ᱤᱧᱦᱚᱸ ᱴᱷᱤᱠ ᱜᱮᱭᱟ ᱛᱟᱦᱞᱮ ᱢᱟ ᱚᱱᱠᱟᱜᱮ ᱦᱮᱸ ᱦᱮᱸ ᱦᱮᱸ